ᱦᱮᱸ ᱦᱮᱞᱳ ᱦᱮᱸ ᱤᱧ ᱵᱤᱥᱩᱨᱟᱢ ᱵᱟᱥᱠᱮᱧ ᱢᱮᱱ ᱮᱫᱟ ᱟᱹᱛᱩ ᱥᱳᱱᱟ ᱦᱟᱨᱟ ᱠᱷᱚᱱᱟᱜ ᱛᱳ ᱚᱱᱞᱟᱭᱤᱱ ᱛᱮ ᱡᱟᱦᱟᱸ ᱡᱟᱢᱟ ᱤᱧᱤᱧ ᱠᱩᱞ ᱞᱮᱫᱟ ᱛᱳ ᱚᱱᱟ ᱡᱟᱢᱟ ᱱᱚᱣᱟ ᱰᱮᱴ ᱨᱮ ᱵᱟᱝ ᱥᱮᱴᱮᱨ ᱞᱮᱱ ᱛᱤᱧᱟᱹ ᱢᱟᱦᱫᱮᱨ ᱦᱤᱞᱚᱜ ᱱᱚᱣᱟ ᱡᱟᱢᱟ ᱤᱧ ᱧᱟᱢ ᱠᱟᱛᱷᱟ ᱠᱟᱱᱟ ᱱᱚᱜᱼᱚᱭ ᱛᱮᱦᱤᱧ ᱦᱟᱹᱵᱤᱡ ᱤᱧ ᱚᱯᱮᱠᱠᱷᱟ ᱠᱮᱫᱟ ᱱᱚᱣᱟ ᱡᱟᱢᱟ ᱤᱧ ᱵᱟᱹᱧ ᱧᱟᱢ ᱠᱟᱫᱟ ᱛᱚ ᱤᱧ ᱧᱮᱞ ᱫᱟᱹᱧ ᱱᱚᱣᱟ ᱡᱟᱢᱟᱫᱚ ᱤᱧᱟᱹᱜ ᱯᱮ ᱵᱟᱹᱛᱤᱞ ᱠᱟᱫᱟ ᱟᱨ ᱱᱚᱛᱮ ᱴᱟᱠᱟ ᱦᱚᱸᱯᱮ ᱜᱮᱫ ᱟᱠᱟᱫ ᱛᱤᱧᱟᱹ ᱥᱮᱯᱮ ᱠᱟᱴᱟᱣ ᱟᱠᱟᱫ ᱛᱤᱧᱟᱹ ᱛᱳ ᱦᱤᱛᱳᱜ ᱤᱧ ᱱᱚᱣᱟ ᱡᱟᱢᱟᱧ ᱧᱟᱢ ᱟᱥᱮ ᱵᱟᱝ ᱟᱨ ᱵᱟᱹᱧ ᱧᱟᱢ ᱠᱷᱟᱱ ᱪᱮᱫᱟᱜ ᱪᱮᱫ ᱞᱟᱹᱜᱤᱫ ᱯᱮ ᱩᱫᱩᱜ ᱞᱮᱫᱟ ᱛᱳ ᱦᱤᱛᱳᱜ ᱪᱮᱫ ᱛᱟᱦᱚᱞᱮ ᱡᱟᱢᱟ ᱡᱩᱫᱤ ᱵᱟᱹᱧ ᱧᱟᱢᱟ ᱛᱟᱦᱚᱞᱮ ᱤᱧᱟᱹᱜ ᱴᱟᱠᱟ ᱡᱟᱦᱟᱸ ᱫᱚᱯᱮ ᱠᱟᱴᱟᱣ ᱞᱮᱫᱟ ᱥᱮᱯᱮ ᱜᱮᱫ ᱞᱮᱫᱟ ᱱᱚᱣᱟ ᱴᱟᱠᱟ ᱫᱚ ᱡᱚᱦᱟᱨ ᱠᱟᱛᱤᱧ ᱢᱮᱛᱟᱯᱮ ᱠᱟᱱᱟ ᱡᱮ ᱨᱩᱣᱟᱹᱲ ᱠᱟᱹᱛᱤᱧ ᱯᱮ ᱟᱨ ᱱᱚᱣᱟᱫᱚ ᱴᱷᱤᱠ ᱫᱚ ᱵᱟᱝ ᱦᱩᱭ ᱞᱮᱱᱟ ᱡᱟᱦᱟᱸ ᱚᱱᱞᱟᱭᱤᱱ ᱛᱮᱯᱮ ᱠᱩᱞ ᱞᱮᱫᱟ ᱡᱟᱦᱟᱸ ᱡᱟᱢᱟ ᱦᱤᱛᱳᱜ ᱤᱧ ᱫᱚᱨᱠᱟᱨ ᱡᱟᱞᱟ ᱚᱱᱟ ᱡᱟᱢᱟ ᱤᱧ ᱠᱩᱥᱤᱭᱟᱜ ᱛᱟᱦᱮᱱᱟ ᱥᱮᱧ ᱠᱷᱚᱡᱽ ᱞᱮᱫᱟ ᱱᱤᱛᱳᱜ ᱱᱚᱣᱟ ᱡᱟᱢᱟ ᱵᱟᱯᱮ ᱮᱢ ᱫᱟᱲᱮᱭᱟᱫᱤᱧᱟ ᱛᱟᱦᱚᱞᱮ ᱱᱤᱛ ᱤᱧ ᱚᱠᱟᱨᱮ ᱡᱟᱢᱟᱧ ᱧᱟᱢᱟ ᱛᱟᱦᱚᱞᱮ ᱱᱚᱣᱟ ᱴᱟᱠᱟ ᱦᱤᱛᱳᱜ ᱟᱯᱮ ᱡᱚᱦᱟᱨ ᱠᱟᱛᱤᱧ ᱢᱮᱛᱟᱢ ᱠᱟᱱᱟ ᱡᱮ ᱱᱚᱣᱟ ᱴᱟᱠᱟ ᱫᱚ ᱨᱩᱣᱟᱹᱲ ᱠᱟᱹᱛᱤᱧ ᱢᱮ